ᱦᱮᱸ ᱦᱮᱞᱳ ᱚ ᱢᱩᱨᱢᱩ ᱦᱳᱴᱮᱞ ᱨᱮᱱ ᱢᱟᱹᱞᱤᱠ ᱠᱟᱱᱟᱢ ᱦᱮᱸ ᱤᱧ ᱠᱟᱱ ᱜᱤᱭᱟᱹᱧ ᱦᱮᱸ ᱤᱧ ᱱᱟᱨᱟᱱᱯᱩᱨ ᱟᱹᱛᱩ ᱠᱷᱚᱱ ᱢᱤᱱᱩ ᱢᱩᱨᱢᱩᱧ ᱨᱚᱲᱮᱫ ᱠᱟᱱᱟ ᱡᱮ ᱤᱧ ᱜᱟᱯᱟ ᱢᱮᱭᱟᱝ ᱱᱤᱭᱟᱹ ᱯᱚᱸᱪᱤᱥ ᱛᱟᱹᱨᱤᱠᱷ ᱜᱤᱫᱽᱨᱟᱹᱣᱟᱜ ᱵᱟᱨᱛᱷᱰᱮᱧ ᱢᱟᱱᱟᱣ ᱞᱟᱹᱜᱤᱫ ᱟᱫᱚ ᱟᱢᱟᱜ ᱦᱳᱴᱮᱞ ᱨᱮ ᱢᱟᱱᱟᱣᱤᱧ ᱢᱮᱱ ᱡᱚᱝ ᱠᱟᱱᱟ ᱱᱤᱛᱚᱜ ᱫᱟᱜ ᱫᱤᱱ ᱠᱟᱱᱟ ᱱᱚᱣᱟ ᱵᱚᱞᱮ ᱚᱲᱟᱜ ᱨᱮ ᱫᱟᱜ ᱠᱚ ᱡᱚᱨᱚᱜᱼᱟ ᱱᱚᱣᱟ ᱠᱚ ᱚᱥᱩᱵᱤᱫᱷᱟ ᱤᱭᱟᱹᱛᱮ ᱟᱢᱟᱜ ᱦᱳᱴᱮᱞ ᱨᱮᱜᱮ ᱯᱟᱨᱴᱤ ᱵᱮᱱᱟᱣᱤᱧ ᱫᱚᱦᱚᱭᱤᱧ ᱢᱮᱱ ᱡᱚᱱᱚᱜ ᱠᱟᱱᱟ ᱪᱮᱫᱟᱜ ᱮᱱᱛᱮᱜ ᱢᱤᱫ ᱵᱟᱨ ᱯᱮᱲᱟ ᱠᱚᱠᱚ ᱦᱤᱡᱩᱜᱼᱟ ᱟᱨ ᱱᱚᱣᱟ ᱱᱚᱣᱟ ᱫᱟᱜ ᱫᱤᱱ ᱚᱠᱛᱮᱨᱮ ᱫᱟᱜ ᱠᱚ ᱡᱚᱨᱚᱜᱼᱟ ᱛᱚᱵᱮ ᱯᱟᱨᱴᱤ ᱢᱚᱡᱽ ᱛᱮ ᱵᱟᱝ ᱦᱩᱭᱩᱜᱼᱟ ᱚᱱᱟᱛᱮ ᱟᱢᱟᱜ ᱦᱳᱴᱮᱞ ᱞᱟᱹᱜᱤᱫ ᱯᱟᱨᱴᱤ ᱫᱚᱦᱚᱧ ᱢᱮᱱ ᱡᱚᱱᱚᱜᱚᱜ ᱠᱟᱱᱟ ᱢᱟ ᱟᱫᱚ ᱮᱱ ᱦᱤᱞᱳᱜ ᱟᱞᱮ ᱞᱟᱹᱜᱤᱫ ᱡᱟᱭᱜᱟ ᱨᱮᱰᱤ ᱢᱮ ᱨᱮᱰᱤ ᱜᱮᱭᱟ ᱥᱮ ᱵᱟᱝ ᱦᱩᱭ ᱫᱟᱲᱮᱭᱟᱜᱼᱟ ᱥᱮ ᱵᱟᱝ ᱥᱮ ᱵᱩᱠᱤᱝ ᱦᱮᱱᱟᱜᱼᱟ ᱵᱩᱠᱤᱝ ᱵᱟᱹᱱᱩᱜᱼᱟ ᱛᱚᱵᱮ ᱮᱱᱦᱤᱞᱳᱜ ᱟᱞᱮ ᱱᱤᱥᱪᱚᱭᱞᱮ ᱪᱟᱞᱟᱜ ᱠᱟᱱᱟ ᱟᱨ ᱪᱮᱭᱟᱨ ᱠᱚ ᱡᱚᱛᱚ ᱟᱞᱮ ᱞᱟᱹᱜᱤᱫ ᱨᱮᱰᱤᱢ ᱫᱚᱦᱚᱭᱟ ᱴᱮᱵᱤᱞ ᱠᱩᱨᱥᱤ ᱠᱚ ᱪᱮᱭᱟᱨ ᱠᱚ ᱫᱟᱨᱮ ᱠᱚ ᱟᱨ ᱵᱟᱭᱤᱠ ᱫᱚᱦᱚᱭ ᱞᱟᱹᱜᱤᱫ ᱡᱟᱭᱜᱟ ᱠᱚ ᱡᱚᱛᱚᱜᱮ ᱨᱮᱰᱤᱢ ᱫᱚᱦᱚ ᱠᱟᱛᱟ ᱞᱮᱭᱟ ᱢᱟ ᱛᱚᱵᱮ ᱤᱱᱟᱹᱜ ᱜᱮᱞᱟᱝ ᱨᱚᱯᱚᱲ ᱠᱟᱱᱟ ᱯᱚᱸᱪᱤᱥ ᱛᱟᱹᱨᱤᱠᱷ ᱟᱞᱮ ᱫᱚᱥ ᱵᱟᱡᱮ ᱞᱮᱠᱟᱞᱮ ᱥᱮᱴᱮᱨᱚᱜ ᱠᱟᱱᱟ ᱦᱮᱸ ᱢᱟ